ᱦᱚᱸ ᱦᱚᱲᱢᱚ ᱡᱩᱫᱤ ᱢᱚᱴᱟ ᱟᱠᱟᱱᱟ ᱚᱱᱟ ᱠᱷᱚᱱ ᱨᱳᱜᱟᱜ ᱞᱟᱹᱜᱤᱫ ᱟᱨ ᱫᱟᱲᱮ ᱥᱟᱨᱥᱟᱣ ᱞᱟᱹᱜᱤᱫ ᱡᱳᱜᱽ ᱠᱚ ᱵᱮᱭᱟᱢ ᱠᱚ ᱚᱱᱟ ᱠᱚᱢᱟ ᱢᱮᱱᱟᱜ ᱜᱮᱭᱟ ᱥᱟᱣᱛᱮ ᱠᱷᱮᱞᱳᱰ ᱠᱚᱦᱚᱸ ᱫᱚᱨᱠᱟᱨ ᱡᱮᱢᱚᱱ ᱦᱩᱭᱱᱟ ᱵᱚᱞ ᱠᱷᱮᱞ ᱠᱷᱮᱞ ᱱᱚᱣᱟ ᱠᱚ ᱠᱷᱮᱞ ᱦᱚᱸ ᱫᱚᱨᱠᱟᱨ ᱠᱟᱱᱟ ᱠᱨᱤᱠᱮᱴ ᱠᱚ ᱠᱷᱮᱞ ᱱᱚᱣᱟ ᱠᱚᱫᱚ ᱫᱟᱲᱮ ᱟᱱᱟᱜ ᱜᱮᱢ ᱠᱷᱮᱞ ᱫᱟᱲᱮᱭᱟᱜᱼᱟ ᱵᱩᱫᱽᱫᱷᱤ ᱥᱟᱣ ᱥᱟᱣᱛᱮ ᱫᱟᱲᱮ ᱫᱚᱨᱠᱟᱨᱚᱜᱼᱟ ᱮᱴᱟᱜᱟᱜ ᱠᱷᱮᱞ ᱨᱮᱫᱚ ᱡᱮᱢᱚᱱ ᱫᱚᱱ ᱢᱮ ᱫᱟᱹᱲ ᱢᱮ ᱱᱚᱣᱟ ᱠᱚᱦᱚᱸ ᱢᱤᱫ ᱞᱮᱠᱟᱱᱟᱜ ᱵᱮᱭᱟᱢ ᱠᱟᱱᱟ ᱟᱨ ᱱᱚᱣᱟ ᱠᱚ ᱵᱮᱭᱟᱢᱛᱮ ᱦᱚᱲᱢᱚ ᱠᱚᱦᱚᱸ ᱨᱟᱣᱟᱞ ᱵᱩᱡᱷᱟᱹᱜᱼᱟ ᱫᱟᱲᱮ ᱥᱟᱨᱥᱟᱣᱜᱼᱟ